ᱮᱱᱮᱡ ᱱᱚᱣᱟ ᱟᱵᱚ ᱥᱟᱶᱛᱟ ᱨᱮᱱᱟᱜ ᱡᱟᱦᱟᱸ ᱮᱱᱮᱡ ᱠᱚ ᱢᱮᱱᱟᱜ ᱟᱠᱟᱫᱟ ᱱᱚᱣᱟ ᱠᱚ ᱮᱱᱮᱡ ᱨᱮᱱᱟᱜ ᱮᱱᱮᱢ ᱤᱧᱟᱹᱜ ᱡᱤᱭᱚᱱ ᱨᱮ ᱟᱹᱰᱤ ᱱᱟᱯᱟᱭ ᱥᱮ ᱟᱹᱰᱤ ᱞᱮᱠᱟᱛᱮ ᱤᱧᱟᱹᱜ ᱱᱚᱣᱟ ᱢᱚᱱᱮᱨᱮ ᱯᱨᱚᱵᱷᱟᱵᱽᱼᱮ ᱵᱤᱥᱛᱟᱹᱨ ᱟᱠᱟᱫᱟᱭ ᱤᱧ ᱠᱟᱹᱴᱤᱡ ᱠᱷᱚᱱ ᱜᱤᱧ ᱧᱮᱞ ᱟᱠᱟᱫ ᱠᱚᱣᱟ ᱟᱞᱮ ᱚᱲᱟᱜ ᱨᱮᱱ ᱵᱟᱵᱟ ᱛᱟᱠᱚ ᱫᱟᱫᱟ ᱛᱟᱠᱚ ᱥᱟᱶᱛᱟ ᱨᱮᱱᱟᱜ ᱡᱮ ᱠᱳᱱᱳ ᱮᱱᱮᱡ ᱠᱷᱟᱹᱫ ᱨᱮ ᱩᱱᱠᱩᱣᱟᱜ ᱥᱮᱞᱮᱫᱚᱜ ᱤᱧ ᱧᱮᱞ ᱟᱠᱟᱫ ᱠᱚᱣᱟ ᱛᱳ ᱚᱱᱟ ᱞᱮᱠᱟᱛᱮ ᱤᱧᱤᱧ ᱧᱮᱞ ᱟᱠᱟᱫᱟ ᱥᱮ ᱱᱚᱝᱠᱟ ᱯᱨᱚᱵᱷᱟᱵᱽ ᱤᱧ ᱟᱹᱭᱠᱟᱹᱣ ᱟᱠᱟᱫᱟ ᱡᱮ ᱱᱚᱣᱟ ᱮᱱᱮᱡ ᱛᱟᱞᱟᱛᱮ ᱚᱠᱟ ᱞᱮᱠᱟᱨᱮ ᱟᱞᱮᱭᱟᱜ ᱥᱟᱶᱛᱟ ᱢᱟᱱᱮ ᱯᱷᱩᱴᱟᱹᱞ ᱨᱟᱠᱟᱵᱚᱜ ᱠᱟᱱᱟ ᱱᱚᱣᱟ ᱚᱱᱱᱟᱱᱱᱚ ᱡᱟᱠᱟᱛ ᱠᱚᱴᱷᱮᱱ ᱚᱱᱱᱟᱱᱱᱚ ᱜᱟᱛᱟᱛᱟᱠ ᱠᱚᱴᱷᱮᱱ ᱚᱱᱟ ᱞᱮᱠᱟᱛᱮ ᱱᱚᱣᱟ ᱵᱤᱵᱷᱤᱱᱱᱚ ᱮᱱᱮᱡ ᱡᱮᱢᱚᱱ ᱫᱚᱝ ᱞᱟᱜᱽᱲᱮ ᱵᱟᱦᱟ ᱥᱚᱦᱚᱨᱟᱭ ᱟᱨᱦᱚᱸ ᱯᱟᱛᱟ ᱜᱮᱞᱣᱟᱨᱤ ᱢᱟᱛᱣᱟᱨᱤ ᱱᱚᱣᱟ ᱠᱚ ᱮᱱᱮᱡ ᱠᱚ ᱟᱵᱟᱨ ᱠᱟᱨᱟᱢ ᱫᱚᱱ ᱥᱮ ᱠᱟᱨᱟᱢ ᱮᱱᱮᱡ ᱱᱚᱣᱟ ᱠᱚᱦᱚᱸ ᱧᱮᱞ ᱟᱠᱟᱱᱟ ᱛᱳ ᱱᱚᱜᱼᱚ ᱱᱟᱣᱟ ᱠᱚ ᱮᱱᱮᱡ ᱛᱟᱞᱟᱛᱮ ᱱᱚᱝᱠᱟ ᱟᱭᱠᱟᱹᱣ ᱟᱠᱟᱱᱟ ᱡᱮ ᱱᱚᱣᱟ ᱛᱟᱞᱟᱛᱮ ᱤᱧᱦᱚᱸ ᱢᱤᱫᱴᱟᱱ ᱥᱟᱶᱛᱟ ᱨᱮᱱ ᱢᱤᱫ ᱨᱩᱥᱤᱠᱟ ᱦᱤᱥᱟᱹᱵᱛᱮ ᱮᱴᱟᱜ ᱠᱚᱴᱷᱮᱱ ᱤᱧᱟᱹᱜ ᱢᱤᱫᱴᱟᱱ ᱥᱤᱞᱯᱚᱛᱛᱚ ᱨᱮᱱᱟᱜ ᱵᱷᱟᱵᱽ ᱯᱨᱚᱠᱟᱥ ᱨᱮᱱᱟᱜ ᱢᱤᱫᱴᱟᱱ ᱥᱩᱡᱳᱜᱽ ᱤᱧ ᱧᱟᱢ ᱟᱠᱟᱫᱟ ᱮᱵᱚᱝ ᱤᱧ ᱟᱹᱭᱠᱟᱹᱣ ᱟᱠᱟᱫᱟ ᱱᱚᱣᱟ ᱛᱟᱞᱟᱛᱮ ᱟᱯᱱᱟᱨᱟᱜ ᱥᱟᱶᱛᱟ ᱨᱮᱱᱟᱜ ᱥᱟᱶᱛᱟ ᱦᱚᱲᱢᱚ ᱪᱮᱫ ᱞᱮᱠᱟ ᱠᱟᱛᱮᱫ ᱥᱟᱶᱟᱨ ᱜᱟᱱᱚᱜᱼᱟ ᱮᱵᱚᱝ ᱪᱮᱫ ᱞᱮᱠᱟ ᱥᱟᱶᱟᱨᱮ ᱫᱚᱦᱚᱭᱟ ᱠᱟᱨᱚᱱ ᱱᱚᱣᱟ ᱦᱚᱸ ᱱᱚᱣᱟ ᱮᱱᱮᱡ ᱦᱩᱭᱩᱜ ᱠᱟᱱᱟ ᱢᱤᱫᱴᱟᱱ ᱥᱟᱶᱛᱟ ᱨᱮᱱᱟᱜ ᱜᱮ ᱢᱤᱫᱴᱟᱱ ᱥᱟᱵᱡᱮᱠᱴᱥ ᱥᱮ ᱥᱟᱛᱟᱢ ᱚᱱᱟ ᱞᱮᱠᱟᱛᱮ ᱱᱚᱣᱟ ᱮᱱᱮᱡ ᱥᱮᱨᱮᱧ ᱠᱚ ᱴᱤᱠᱟᱹᱣ ᱫᱚᱦᱚᱭ ᱱᱚᱣᱟ ᱟᱵᱚ ᱦᱟᱯᱮᱱ ᱫᱤᱱ ᱞᱟᱹᱜᱤᱫ ᱡᱤᱭᱟᱹᱲ ᱫᱚᱦᱚᱭ ᱟᱹᱰᱤᱜᱮ ᱢᱟᱨᱟᱝ ᱫᱟᱭᱤᱛᱛᱚ ᱫᱚᱦᱚ ᱜᱮ ᱞᱟᱹᱠᱛᱤ ᱠᱟᱱ ᱛᱟᱵᱳᱱᱟ ᱱᱚᱣᱟ ᱠᱟᱹᱢᱤ ᱦᱚᱨᱟ ᱡᱤᱭᱟᱹᱲ ᱫᱚᱦᱚ ᱜᱮ ᱞᱟᱹᱠᱛᱤ ᱠᱟᱱ ᱛᱟᱵᱳᱱᱟ